ᱟᱹᱛᱩ ᱫᱤᱥᱚᱢ ᱨᱮ ᱡᱟᱦᱟᱭ ᱦᱚᱲᱮ ᱜᱚᱡᱽ ᱞᱮᱱᱠᱷᱟᱱ ᱩᱱᱠᱩᱣᱟᱜ ᱚᱲᱟᱜ ᱨᱮᱱ ᱦᱚᱲ ᱟᱹᱛᱩ ᱨᱮᱱ ᱦᱚᱲ ᱠᱚ ᱞᱟᱹᱭᱟᱠᱚᱣᱟ ᱥᱟᱶᱛᱮ ᱟᱹᱛᱩ ᱨᱮᱱ ᱢᱚᱬᱮ ᱠᱚ ᱛᱩᱨᱩᱭ ᱠᱚ ᱠᱚ ᱞᱟᱹᱭᱟᱠᱚᱣᱟ ᱚᱱᱟ ᱛᱟᱭᱚᱢ ᱜᱚᱰᱮᱛ ᱚᱲᱟᱜ ᱚᱲᱟᱜ ᱥᱮᱱ ᱠᱟᱛᱮᱫ ᱞᱟᱹᱭᱚᱴᱚ ᱠᱟᱜᱼᱟ ᱥᱟᱦᱟᱱ ᱡᱚᱜᱟᱲ ᱞᱟᱹᱜᱤᱫ ᱚᱱᱟᱛᱮ ᱟᱹᱛᱩ ᱨᱮᱱ ᱠᱚᱲᱟ ᱜᱤᱫᱽᱨᱟᱹ ᱦᱚᱸ ᱥᱟᱦᱟᱱ ᱡᱚᱜᱟᱲ ᱠᱚ ᱪᱟᱞᱟᱜᱼᱟ ᱟᱨ ᱱᱚᱛᱮ ᱩᱱᱤ ᱢᱚᱲᱟ ᱚᱲᱟᱜ ᱠᱷᱚᱱ ᱠᱚ ᱩᱰᱩᱠᱮᱛᱮ ᱨᱟᱪᱟ ᱨᱮᱠᱚ ᱫᱚᱦᱚᱭᱮᱭᱟ ᱟᱠᱚ ᱨᱮᱱ ᱚᱲᱟᱜ ᱦᱚᱲ ᱥᱮ ᱟᱹᱛᱩ ᱨᱮᱱ ᱦᱚᱲ ᱟᱠᱚᱨᱮᱱ ᱯᱮᱲᱟ ᱠᱚᱦᱚᱸ ᱠᱚ ᱦᱮᱡ ᱠᱟᱛᱮᱫ ᱩᱱᱤ ᱢᱚᱲᱟ ᱠᱚ ᱥᱩᱱᱩᱢ ᱥᱟᱥᱟᱝ ᱠᱚ ᱚᱡᱚᱜ ᱟᱭᱟ ᱵᱚᱦᱚᱜ ᱠᱷᱚᱱ ᱠᱟᱴᱟ ᱟᱵᱫᱤ ᱟᱨ ᱚᱠᱚᱭ ᱫᱚ ᱯᱩᱭᱥᱟ ᱦᱚᱠᱚ ᱜᱷᱮᱴ ᱟᱭᱟ ᱚᱱᱟ ᱛᱟᱭᱚᱢ ᱩᱱᱤ ᱩᱱᱤ ᱢᱚᱲᱟ ᱠᱚ ᱚᱰᱚᱝ ᱮᱭᱟ ᱚᱲᱟᱜ ᱠᱷᱚᱱ ᱚᱱᱟ ᱥᱟᱶᱛᱮ ᱟᱭᱟᱜ ᱠᱤᱪᱨᱤᱪ ᱠᱚ ᱞᱩᱜᱽᱲᱤ ᱠᱚ ᱡᱚᱛᱚ ᱠᱚ ᱚᱰᱚᱝ ᱛᱟᱭᱟ ᱟᱛᱳ ᱨᱮᱱ ᱦᱚᱲ ᱠᱚᱲᱟ ᱜᱤᱫᱽᱨᱟᱹ ᱩᱱᱤ ᱢᱚᱲᱟ ᱠᱩ ᱚᱰᱚᱝ ᱮᱛᱮ ᱟᱛᱳ ᱨᱮᱱᱟ ᱫᱚᱵᱟᱴᱤ ᱨᱮᱠᱩ ᱯᱮ ᱫᱚᱢ ᱟᱹᱪᱩᱨ ᱠᱟᱛᱮ ᱠᱩ ᱫᱚᱦᱚ ᱮᱭᱟ ᱚᱸᱰᱮ ᱵᱟᱸᱠᱷᱮᱲᱮ ᱠᱮᱛᱮ ᱟᱨᱚ ᱦᱚᱸ ᱯᱮ ᱫᱷᱟᱶ ᱟᱹᱪᱩᱨ ᱠᱟᱛᱮ ᱩᱱᱤ ᱫᱚ ᱢᱚᱲᱟ ᱜᱷᱟᱴ ᱛᱮᱠᱚ ᱤᱫᱤᱭᱮᱭᱟ ᱚᱸᱰᱮ ᱞᱟᱦᱟᱛᱮ ᱠᱩ ᱡᱚᱜᱟᱲ ᱟᱠᱟᱫ ᱥᱟᱦᱟᱱ ᱠᱩ

ᱚᱸᱰᱮ ᱠᱩ ᱥᱟᱡᱟᱶᱼᱟ ᱛᱟᱨᱯᱚᱨ ᱩᱱᱤ ᱫᱩᱠᱩ ᱨᱟᱯᱟᱜ ᱮᱭᱟ